ᱜᱚᱴᱟ ᱥᱮᱨᱢᱟ ᱦᱚᱭ ᱦᱤᱥᱤᱫ ᱴᱚᱴᱷᱟ ᱨᱮ ᱡᱟᱦᱟᱸ ᱠᱚ ᱟᱱᱟᱡᱽ ᱨᱚᱦᱚᱭ ᱞᱮᱠᱷᱟᱱ ᱱᱟᱯᱟᱭᱚᱜᱼᱟ ᱚᱱᱟ ᱠᱚᱫᱚ ᱦᱩᱭᱩᱜ ᱠᱟᱱᱟ ᱦᱳᱲᱳ ᱜᱩᱦᱩᱢ ᱵᱤᱞᱟᱹᱛᱤ ᱛᱟᱨᱯᱚᱨᱮ ᱦᱩᱭᱩᱜ ᱠᱟᱱᱟ ᱟᱸᱠ ᱱᱚᱝᱠᱟᱱ ᱡᱤᱱᱤᱥ ᱠᱚ ᱥᱮ ᱥᱚᱵᱽᱡᱤ ᱠᱚ ᱫᱚ ᱥᱮ ᱱᱟᱝᱠᱟᱱ ᱟᱱᱟᱡᱽ ᱠᱚ ᱫᱚ ᱜᱚᱴᱟ ᱥᱮᱨᱢᱟ ᱦᱚᱭ ᱦᱤᱥᱤᱫ ᱴᱚᱴᱷᱟ ᱠᱚᱨᱮ ᱨᱚᱦᱚᱭ ᱜᱟᱱᱚᱜᱼᱟ ᱟᱨ ᱱᱚᱝᱠᱟᱱ ᱟᱱᱟᱡᱽ ᱨᱚᱦᱚᱭ ᱞᱮᱠᱷᱟᱱ ᱜᱚᱴᱟ ᱥᱮᱨᱢᱟ ᱜᱮ ᱡᱩᱫᱤ ᱦᱚᱭ ᱦᱤᱥᱤᱫ ᱥᱮ ᱫᱟᱜ ᱡᱟᱹᱲᱤᱭᱟ ᱮᱱᱮᱛᱮ ᱨᱮᱦᱚᱸ ᱱᱚᱣᱟ ᱠᱚ ᱟᱱᱟᱡᱽ ᱫᱚ ᱟᱵᱚ ᱵᱚᱱ ᱪᱟᱥ ᱟᱵᱟᱫ ᱫᱟᱲᱮᱭᱟᱜᱼᱟ ᱥᱮ ᱵᱚᱱ ᱟᱨᱡᱟᱣ ᱫᱟᱲᱮᱭᱟᱜᱼᱟ ᱦᱚᱭ ᱦᱤᱥᱤᱫ ᱛᱟᱞᱟ ᱛᱮ ᱨᱮᱦᱚᱸ